ᱫᱟᱨᱮᱼᱱᱟᱹᱲᱤ ᱛᱟᱦᱮᱱ ᱛᱩᱞᱩᱪ ᱦᱚᱸ ᱫᱟᱨᱮ ᱨᱚᱦᱚᱭ ᱨᱮᱭᱟᱜ ᱟᱥᱚᱞ ᱢᱩᱞ ᱠᱟᱛᱷᱟ ᱫᱚ ᱱᱚᱣᱟᱜᱮ ᱫᱟᱨᱮ ᱛᱤᱱᱟᱹᱜ ᱰᱷᱮᱨ ᱛᱟᱦᱮᱱᱟ ᱤᱱᱟᱹᱜ ᱜᱮ ᱟᱵᱚ ᱡᱤᱵᱽᱼᱡᱤᱭᱟᱹᱞᱤ ᱱᱟᱭᱼᱱᱟᱯᱟᱭ ᱵᱚᱱ ᱛᱟᱦᱮᱱᱟ ᱪᱮᱫᱟᱜ ᱥᱮ ᱫᱟᱨᱮᱼᱱᱟᱹᱲᱤ ᱥᱟᱠᱟᱢ ᱜᱮ ᱟᱵᱚ ᱚᱠᱥᱤᱡᱮᱱᱮ ᱮᱢᱟ ᱵᱚᱱ ᱠᱟᱱᱟ ᱦᱚᱭ ᱠᱚᱭ ᱥᱟᱯᱷᱟᱭᱮᱫᱟ ᱛᱤᱱᱟᱹᱜ ᱡᱤᱵᱽᱼᱡᱤᱭᱟᱹᱞᱤ ᱢᱮᱱᱟᱜ ᱵᱚᱱᱟ ᱮᱠᱮᱱ ᱫᱟᱨᱮᱼᱱᱟᱹᱲᱤ ᱵᱷᱚᱨᱥᱟ ᱜᱮ ᱢᱮᱱᱟᱜ ᱵᱚᱱᱟ

ᱢᱤᱫᱴᱮᱱ ᱵᱮᱲᱦᱟᱭᱛᱮ ᱴᱟᱹᱴᱤ ᱡᱟᱹᱨᱩᱲᱟᱢᱟ ᱚᱱᱟ ᱴᱟᱹᱴᱤ ᱠᱮᱴᱮᱡ ᱦᱩᱭᱩᱜ ᱡᱟᱹᱨᱩᱲ ᱠᱟᱱᱟ ᱡᱮᱢᱚᱱ ᱡᱟᱦᱟᱸ ᱞᱮᱠᱟ ᱟᱞᱚ ᱠᱚ ᱵᱚᱞᱚ ᱫᱟᱲᱮᱭᱟᱜ ᱢᱟ ᱚᱸᱰᱮ ᱟᱨ ᱚᱱᱟ ᱫᱟᱨᱮ ᱵᱷᱤᱛᱨᱤ ᱠᱷᱚᱱᱟᱜ ᱮᱴᱮᱫ ᱵᱷᱤᱛᱨᱤ ᱨᱮᱭᱟᱜ ᱮᱢ ᱦᱟᱱᱟ ᱱᱚᱣᱟ ᱵᱟᱜᱟᱱ ᱮᱢ ᱞᱟᱜᱟᱣ ᱫᱟᱲᱮᱭᱟᱜᱼᱟ ᱪᱤᱠᱟᱹᱛᱮ ᱡᱚ ᱛᱮᱭᱟᱜ ᱮᱢᱟᱱ ᱛᱮᱭᱟᱜ ᱚᱱᱟ ᱫᱟᱨᱮ ᱠᱷᱚᱱ ᱟᱢ ᱡᱚ ᱥᱮ ᱦᱟᱱᱟ ᱱᱚᱣᱟ ᱯᱷᱚᱞ ᱰᱚᱞ ᱮᱢ ᱦᱟᱢᱮᱴ ᱫᱟᱲᱮᱭᱟᱜᱼᱟ ᱚᱱᱟ ᱠᱷᱟᱹᱛᱤᱨ ᱛᱮ ᱫᱟᱨᱮ ᱫᱚ ᱟᱵᱚ ᱦᱚᱲ ᱞᱟᱹᱜᱤᱫ ᱫᱚ ᱟᱹᱰᱤ ᱡᱟᱹᱨᱩᱲ ᱜᱮᱭᱟ ᱟᱨ ᱞᱟᱜᱟᱣ ᱦᱚᱸ ᱟᱹᱰᱤ ᱡᱟᱹᱥᱛᱤ ᱵᱚᱱ ᱞᱟᱜᱟᱣ ᱢᱟ ᱪᱮᱫᱟᱜ ᱮᱱᱛᱮᱫ ᱫᱟᱨᱮᱼᱱᱟᱹᱲᱤ ᱜᱮ ᱡᱚᱛᱚᱣᱟᱜ ᱟᱵᱚ ᱞᱟᱹᱜᱤᱫ ᱮ ᱠᱟᱹᱢᱤᱭᱫᱟ ᱫᱟᱨᱮ ᱫᱚ ᱮᱠᱫᱚᱢ ᱟᱹᱣᱲᱤ ᱥᱟᱹᱲᱤ ᱵᱟᱝ ᱢᱟᱜ ᱜᱤᱰᱤ ᱡᱟᱹᱨᱩᱲ ᱠᱟᱱᱟ ᱫᱟᱨᱮ ᱜᱮ ᱟᱵᱚ ᱞᱟᱹᱜᱤᱫ ᱡᱤᱵᱚᱱ ᱠᱟᱱᱟ ᱵᱩᱡᱽ ᱠᱟᱜ ᱢᱮ